ᱤᱧᱟᱹᱜ ᱨᱚᱢᱚᱡᱽ ᱥᱟᱸᱜᱷᱟᱨ ᱫᱚ ᱦᱩᱭᱩᱜ ᱠᱟᱱᱟ ᱞᱩᱜᱩ ᱵᱩᱨᱩ ᱥᱟᱸᱜᱷᱟᱨ ᱤᱧ ᱚᱲᱟᱜ ᱠᱷᱚᱱ ᱴᱟᱴᱟᱛᱮᱧ ᱪᱟᱞᱟᱣᱮᱱᱟ ᱴᱟᱴᱟ ᱠᱷᱚᱱ ᱢᱟᱨᱟᱝ ᱵᱟᱥ ᱛᱮᱞᱮ ᱪᱟᱞᱟᱣᱮᱱᱟ ᱚᱱᱟ ᱢᱟᱨᱟᱝ ᱵᱟᱥᱛᱮ ᱪᱟᱞᱟᱣᱮᱱᱟ ᱞᱮ ᱪᱟᱞᱟᱣᱮᱱᱟ ᱞᱮ ᱢᱟᱲᱟᱝ ᱫᱚ ᱨᱟᱢᱜᱚᱲ ᱥᱮᱱᱛᱮ ᱪᱟᱞᱟᱣᱮᱱᱟ ᱞᱮ ᱞᱩᱜᱩᱼᱵᱩᱨᱩ ᱞᱩᱜᱩᱼᱵᱩᱨᱩ ᱨᱮ ᱢᱤᱫ ᱫᱤᱱ ᱫᱚᱞᱮ ᱵᱟᱥᱟᱭᱮᱱᱟ ᱟᱹᱭᱩᱵ ᱮᱱᱟᱞᱮ ᱵᱮᱲᱟᱭ ᱰᱩᱵᱩᱡ ᱮᱱᱟ ᱚᱸᱰᱮ ᱜᱮᱞᱮ ᱡᱟᱹᱯᱤᱫ ᱞᱟᱜᱟ ᱠᱮᱜᱼᱟ ᱫᱚᱥᱟᱨ ᱦᱤᱞᱳᱜ ᱥᱮᱛᱟᱜ ᱪᱟᱞᱟᱣ ᱱᱟᱞᱮ ᱞᱩᱜᱩᱼᱵᱩᱨᱩ ᱫᱮᱡ ᱮᱱᱟᱞᱮ ᱥᱮᱴᱮᱨ ᱮᱱᱟᱞᱮ ᱦᱟᱱᱟ ᱞᱩᱜᱩᱼᱵᱩᱨᱩ ᱜᱷᱟᱱᱴᱟ ᱵᱟᱲᱮᱛᱮ ᱚᱸᱰᱮ ᱥᱮᱴᱮᱨ ᱠᱟᱛᱮ ᱥᱤᱛᱟᱹ ᱱᱟᱞᱟᱨᱮ ᱛᱩᱯᱩᱭ ᱱᱟᱞᱮ ᱛᱩᱯᱩ ᱠᱟᱛᱮ ᱫᱟᱞᱟᱱ ᱵᱷᱤᱛᱨᱤ ᱵᱚᱸᱜᱟᱼᱵᱳᱨᱳ ᱞᱮ ᱵᱚᱞᱚᱭᱱᱟ ᱵᱚᱸᱜᱟᱼᱵᱳᱨᱳ ᱵᱚᱞᱚᱭ ᱱᱟᱞᱮ ᱵᱚᱞᱚ ᱠᱟᱛᱮ ᱟᱨ ᱦᱚᱸᱞᱮ ᱚᱰᱳᱠ ᱨᱩᱣᱟᱹᱲᱮᱱᱟ ᱟᱨ ᱦᱚᱸ ᱞᱮ ᱛᱟᱲᱟᱢ ᱠᱮᱜᱼᱟ ᱞᱩᱜᱩᱼᱵᱩᱨᱩ ᱪᱮᱛᱟᱱ ᱪᱮᱛᱟᱱᱛᱮ ᱟᱞᱮ ᱞᱮ ᱦᱤᱡᱩᱜ ᱠᱟᱱᱟ ᱦᱮᱡ ᱦᱮᱡᱛᱮ ᱚᱱᱟ ᱞᱩᱜᱩᱼᱵᱩᱨᱩ ᱪᱮᱛᱟᱱ ᱨᱮᱜᱮ ᱢᱤᱫᱴᱟᱹᱝ ᱢᱟᱨᱟᱝ ᱥᱟᱬ ᱞᱮ ᱧᱟᱢ ᱠᱮᱫᱮᱭᱟ ᱥᱟᱬ ᱢᱮᱱᱮᱫ ᱫᱚ ᱟᱹᱲᱭᱟᱹ ᱰᱟᱹᱝᱨᱤ ᱥᱮ ᱟᱹᱲᱭᱟᱹ ᱰᱟᱝᱨᱟ ᱡᱟᱦᱟᱸᱭ ᱵᱚᱱ ᱢᱮᱛᱟ ᱠᱚᱣᱟ ᱟᱞᱮ ᱤᱧ ᱨᱮᱱ ᱜᱟᱛᱮ ᱥᱟᱱᱟᱢ ᱦᱚᱲ ᱜᱮ ᱵᱟᱠᱚ ᱧᱮᱞ ᱠᱟᱫᱮᱭᱟ ᱢᱮᱱᱠᱷᱟᱱ ᱤᱧ ᱫᱚᱧ ᱧᱮᱞ ᱧᱟᱢ ᱠᱟᱫᱮᱭᱟ ᱧᱮᱞ ᱠᱟᱛᱮ ᱢᱮᱛᱟ ᱠᱚ ᱠᱟᱱᱟ ᱱᱩᱭ ᱥᱟᱬ ᱫᱚ ᱱᱚᱣᱟ ᱵᱩᱨᱩ ᱨᱮ ᱫᱟᱲᱟᱱ ᱠᱟᱱᱟᱭ ᱮᱠᱞᱟᱜᱮ ᱪᱮᱫ ᱪᱮᱴᱨᱟ ᱛᱟᱹᱨᱩᱵ ᱠᱚ ᱵᱟᱝ ᱠᱚ ᱡᱚᱢᱮᱭᱟ ᱢᱮᱱᱠᱷᱟᱱ ᱩᱱᱠᱩ ᱤᱧ ᱨᱮᱱ ᱡᱟᱦᱟᱸ ᱛᱤᱱᱟᱹᱜ ᱜᱟᱛᱮ ᱠᱚ ᱛᱟᱦᱮᱸ ᱠᱟᱱᱟ ᱩᱱᱠᱩ ᱚᱠᱚᱭ ᱦᱚᱸ ᱪᱮᱫ ᱦᱚᱸ ᱵᱟᱝ ᱠᱚ ᱢᱮᱱᱮᱜᱼᱟ ᱚᱱᱠᱟ ᱞᱟᱹᱭ ᱞᱟᱹᱭᱛᱮ ᱟᱨ ᱦᱚᱸ ᱟᱞᱮ ᱫᱚᱞᱮ ᱦᱮᱡ ᱮᱱᱟ ᱵᱩᱨᱩ ᱪᱮᱛᱟᱢ ᱪᱮᱛᱟᱱ ᱛᱮᱜᱮ ᱢᱤᱫᱴᱤᱡ ᱜᱟᱛᱮ ᱠᱚᱲᱟ ᱢᱮᱱᱮᱛᱼᱟᱭ ᱟᱹᱰᱤ ᱨᱩᱣᱟᱹᱜᱮᱧ ᱵᱩᱡᱷᱟᱹᱣᱮᱜᱼᱟ ᱤᱧ ᱫᱚᱧ ᱩᱭᱦᱟᱹᱨ ᱜᱚᱫ ᱠᱮᱫᱛᱮ ᱢᱤᱫᱴᱟᱹᱝ ᱫᱟᱨᱮᱼᱱᱟᱹᱲᱤ ᱦᱚᱫ ᱟᱫᱮᱭᱟ ᱥᱟᱠᱟᱢ ᱢᱮᱛᱟᱭ ᱠᱟᱹᱱᱟᱹᱧ ᱱᱮ ᱱᱟᱦᱟᱜ ᱱᱚᱣᱟ ᱡᱚᱢ ᱢᱮ ᱵᱮᱥᱚᱜ ᱟᱢ ᱥᱟᱹᱨᱤ ᱩᱛᱟᱹᱨ ᱜᱮ ᱩᱱᱤ ᱠᱚᱲᱟ ᱫᱚ ᱚᱱᱟ ᱥᱟᱠᱟᱢ ᱡᱚᱢ ᱛᱮᱜᱮ ᱟᱡᱟᱜ ᱨᱩᱣᱟᱹ ᱫᱚ ᱛᱟᱭ ᱛᱷᱤᱨ ᱮᱱᱟ ᱦᱮᱡ ᱮᱱᱟ ᱞᱮ ᱵᱩᱨᱩ ᱪᱮᱛᱟᱱ ᱪᱮᱛᱟᱱᱛᱮ ᱟᱬᱜᱚᱭᱱᱟᱞᱮ ᱞᱟᱞ ᱯᱟᱹᱱᱤᱭᱟᱹ ᱚᱸᱰᱮ ᱤᱱᱟᱹᱜ ᱛᱮᱫᱚ ᱵᱮᱲᱟ ᱦᱟᱹᱥᱩᱨᱚᱜ ᱞᱮᱠᱟ ᱵᱩᱡᱷᱟᱹᱜ ᱠᱟᱱᱟ ᱢᱟᱱᱮ ᱵᱮᱲᱟᱭ ᱰᱩᱵᱩᱡᱚᱜ ᱞᱮᱠᱟ ᱞᱟᱞ ᱯᱟᱹᱱᱤᱭᱟ ᱨᱮ ᱟᱲᱜᱚ ᱠᱟᱛᱮ ᱚᱸᱰᱮ ᱫᱟᱠᱟ ᱞᱮ ᱡᱚᱢ ᱠᱮᱜᱼᱟ ᱫᱟᱠᱟ ᱡᱚᱢ ᱠᱟᱛᱮ ᱚᱱᱟ ᱞᱟᱞ ᱯᱟᱹᱱᱤᱭᱟᱹ ᱟᱛᱳ ᱨᱮᱱᱤᱡ ᱟᱵᱚ ᱥᱟᱱᱛᱟᱲ ᱦᱚᱲ ᱜᱮ ᱢᱟᱹᱡᱷᱤ ᱠᱟᱱᱟᱭ ᱩᱱᱤ ᱢᱟᱹᱡᱷᱤ ᱚᱲᱟᱜ ᱠᱚ ᱤᱫᱤ ᱠᱮᱫ ᱞᱮᱭᱟ ᱢᱟᱹᱡᱷᱤ ᱚᱲᱟᱜ ᱨᱮ ᱪᱟᱞᱟᱣ ᱠᱟᱛᱮᱫ ᱚᱸᱰᱮ ᱟᱨ ᱦᱚᱸ ᱜᱚᱰ ᱡᱚᱦᱟᱨ ᱵᱟᱲᱟ ᱠᱟᱛᱮ ᱫᱟᱜ ᱠᱚ ᱮᱢᱟᱱ ᱠᱚ ᱟᱹᱰᱤ ᱠᱤᱪᱷᱩ ᱠᱚ ᱱᱟᱥᱛᱟ ᱠᱚ ᱠᱚ ᱮᱢᱟᱫ ᱞᱮᱭᱟ ᱚᱱᱟ ᱠᱚ ᱡᱚᱢ ᱵᱟᱲᱟ ᱛᱮᱜᱮ ᱟᱨ ᱦᱚᱸ ᱟᱹᱭᱩᱵ ᱮᱱᱟ ᱟᱹᱭᱩᱵ ᱮᱱᱠᱷᱟᱱ ᱟᱫᱚ ᱟᱨ ᱦᱚᱸ ᱟᱞᱮᱭᱟᱜ ᱚᱱᱟ ᱢᱟᱨᱟᱝ ᱢᱟᱨᱟᱝ ᱡᱟᱦᱟᱸ ᱵᱟᱥ ᱜᱟᱹᱲᱤ ᱛᱟᱦᱮᱸ ᱠᱟᱱᱟ ᱚᱱᱟ ᱵᱟᱥ ᱜᱟᱹᱲᱤ ᱨᱮᱞᱮ ᱫᱮᱡᱱᱟ ᱵᱟᱥ ᱜᱟᱹᱰᱤ ᱨᱮ ᱫᱮᱡ ᱠᱟᱛᱮ ᱯᱩᱨᱟᱹ ᱢᱤᱫ ᱧᱤᱫᱟᱹ ᱫᱚ ᱚᱱᱟ ᱵᱟᱥ ᱨᱮ ᱫᱮᱡ ᱠᱟᱛᱮ ᱜᱮ ᱟᱨ ᱦᱚᱸ ᱴᱟᱴᱟ ᱵᱟᱡᱟᱨ ᱛᱮᱞᱮ ᱨᱩᱣᱟᱹᱲ ᱦᱮᱡ ᱮᱱᱟ ᱥᱮᱴᱮᱨ ᱮᱱᱟᱞᱮ ᱴᱟᱴᱟ ᱵᱟᱡᱟᱨᱛᱮ ᱥᱮᱛᱟᱜ ᱥᱮᱛᱟᱜ ᱵᱷᱳᱨ ᱛᱤᱱ ᱵᱟᱡᱟ ᱚᱠᱛᱚ ᱟᱫᱚ ᱴᱟᱴᱟ ᱵᱟᱡᱟᱨ ᱨᱮ ᱟᱲᱜᱚ ᱠᱟᱛᱮ ᱥᱳᱱᱟᱨᱤᱞᱮ ᱦᱮᱡ ᱮᱱᱟ ᱥᱳᱱᱟᱨᱤ ᱠᱷᱚᱱ ᱫᱚ ᱚᱸᱰᱮ ᱟᱫᱚ ᱟᱯᱟᱱ ᱟᱹᱯᱤᱱ ᱚᱲᱟᱜ ᱛᱮᱞᱮ ᱨᱩᱣᱟᱹᱲ ᱦᱮᱡ ᱮᱱᱟ ᱞᱩᱜᱩᱼᱵᱩᱨᱩ ᱨᱮᱱᱟᱜ ᱤᱧᱟᱹᱜ ᱱᱤᱝᱠᱟᱹ ᱜᱮ ᱟᱹᱰᱤ ᱨᱚᱢᱚᱡᱽ ᱥᱟᱸᱜᱷᱟᱨ ᱛᱟᱦᱮᱸ ᱠᱟᱱᱟ